ᱦᱮᱞᱳ ᱦᱮᱸ ᱟᱪᱪᱷᱟ ᱦᱳᱭ ᱚ ᱦᱚᱸ ᱵᱟᱰᱟᱭᱟᱞᱤᱧ ᱦᱳᱭ ᱚᱠᱟ ᱡᱚᱠᱷᱚᱱ ᱟᱜ ᱵᱤᱱ ᱠᱷᱚᱡᱚᱜ ᱠᱟᱱᱟ ᱟᱵᱚ ᱚᱱᱟ ᱵᱟᱯᱞᱟ ᱠᱚᱨᱮ ᱫᱚ ᱢᱟᱱᱮ ᱥᱟᱥᱟᱝ ᱞᱩᱜᱽᱲᱤ ᱠᱚᱜᱮ ᱵᱚᱱ ᱦᱚᱨᱚᱜ ᱵᱟᱸᱫᱮᱭᱟ ᱵᱤᱥᱮᱥ ᱠᱟᱛᱮᱫ ᱦᱳᱭ ᱟᱨ ᱚᱱᱠᱟᱛᱮ ᱚᱱᱠᱟᱛᱮ ᱢᱟᱱᱮ ᱚᱸᱰᱮ ᱠᱚᱢᱟ ᱟᱹᱰᱤ ᱠᱚᱢ ᱠᱚ ᱦᱤᱡᱩᱜᱼᱟ ᱦᱚᱲᱠᱚ ᱢᱟᱱᱮ ᱡᱮᱢᱚᱱ ᱱᱩᱠᱩ ᱡᱟᱶᱟᱭ ᱧᱮᱞ ᱠᱚᱠᱚ ᱦᱤᱡᱩᱜᱼᱟ ᱩᱱᱠᱩ ᱫᱚ ᱢᱟᱱᱮ ᱦᱮᱸ ᱠᱟᱪᱟ ᱯᱷᱩᱴᱟᱹ ᱫᱷᱩᱛᱤ ᱠᱚ ᱥᱟᱥᱟᱝᱼᱟᱜ ᱜᱮᱠᱚ ᱦᱚᱨᱚᱜᱟ ᱟᱨ ᱠᱩᱲᱤ ᱠᱚᱫᱚ ᱢᱟᱱᱮ ᱜᱚᱜᱽᱲᱚ ᱠᱚᱠᱚ ᱦᱤᱡᱩᱜᱼᱟ ᱩᱱᱠᱩ ᱦᱚᱸ ᱚᱱᱟ ᱠᱷᱟᱸᱰᱟ ᱞᱩᱜᱽᱲᱤ ᱠᱚ ᱵᱟᱸᱫᱮᱭᱟ ᱚᱱᱟ ᱠᱚᱜᱮ ᱵᱚᱱ ᱵᱮᱵᱚᱦᱟᱨᱟ ᱦᱳᱭ ᱚᱱᱟ ᱚᱱᱟ ᱠᱚᱨᱮ ᱫᱚ ᱚᱱᱟ ᱥᱟᱫᱟᱱᱟᱜ ᱜᱮ ᱪᱟᱞᱟᱜᱼᱟ ᱦᱳᱭ ᱡᱟᱦᱟᱸᱭ ᱢᱟᱱᱮ ᱨᱟᱺᱰᱤ ᱠᱚᱜᱼᱟᱭ ᱩᱱᱤ ᱫᱚ ᱢᱟᱱᱮ ᱚᱱᱟ ᱨᱟᱺᱰᱤ ᱤᱭᱟᱹ ᱠᱚᱭ ᱦᱚᱨᱚᱜᱟ ᱦᱳᱭ ᱞᱩᱜᱽᱲᱤ ᱠᱚ ᱥᱟᱫᱟ ᱞᱩᱜᱽᱲᱤ ᱠᱚᱭ ᱦᱚᱨᱚᱜᱟ ᱟᱨ ᱠᱚᱲᱟ ᱠᱚᱫᱚ ᱚᱱᱠᱟ ᱠᱟᱪᱟ ᱠᱚᱜᱮ ᱪᱟᱞᱟᱜᱼᱟ ᱥᱟᱫᱟᱣᱟᱜ ᱜᱮ ᱪᱟᱞᱟᱜᱼᱟ ᱦᱚᱸ ᱥᱟᱫᱟ ᱜᱮ ᱦᱳᱭ

ᱩᱱ ᱚᱠᱛᱚ ᱫᱚ ᱢᱟᱱᱮ ᱠᱩᱲᱤ ᱠᱚᱫᱚ ᱚᱱᱟ ᱯᱟᱧᱪᱤ ᱥᱟᱲᱤ ᱠᱚ ᱵᱟᱸᱫᱮᱭᱟ ᱦᱳᱭ ᱟᱨ ᱱᱟᱱᱟ ᱨᱚᱠᱚᱢ ᱢᱟᱱᱮ ᱵᱚᱦᱚᱜ ᱠᱚᱨᱮ ᱠᱚ ᱞᱟᱜᱟᱣᱟ ᱪᱮᱫ ᱪᱷᱤᱴ ᱠᱚᱠᱚ ᱢᱮᱛᱟᱜᱟᱜ ᱫᱚ ᱱᱮᱛᱟᱨ ᱢᱟ ᱦᱳᱭ ᱚᱱᱮ ᱚᱱᱟ ᱠᱚᱜᱮ ᱟᱨ ᱠᱚᱲᱟ ᱠᱚᱫᱚ ᱢᱟᱱᱮ ᱯᱷᱩᱴᱟᱹ ᱜᱟᱢᱪᱷᱟ ᱜᱮᱠᱚ ᱢᱟᱱᱮ ᱫᱷᱩᱛᱤ ᱠᱟᱜᱼᱟ ᱚᱱᱟ ᱫᱚ ᱥᱟᱫᱟ ᱦᱚᱸ ᱪᱟᱞᱟᱜᱼᱟ ᱟᱨ ᱨᱚᱸᱜᱤᱱ ᱦᱚᱸ ᱪᱟᱞᱟᱜ ᱜᱮᱭᱟ ᱵᱚᱸᱜᱟ ᱵᱩᱨᱩ ᱠᱚᱜᱮ ᱫᱚ ᱦᱳᱭ ᱚᱱᱠᱟ ᱡᱟᱣ ᱡᱟᱣ ᱥᱮᱫᱟᱭ ᱥᱮᱫ ᱫᱚ ᱚᱱᱠᱟ ᱢᱟ ᱟᱹᱰᱤ ᱨᱚᱠᱚᱢ ᱠᱚ ᱤᱭᱟᱹᱭᱟ ᱛᱟᱦᱮᱸᱫ ᱚᱱᱠᱟ ᱢᱟ ᱱᱮᱛᱟᱨ ᱢᱟ ᱤᱭᱟᱹ ᱦᱩᱭᱮᱱᱟ ᱛᱚ ᱱᱤᱛᱳᱝ ᱫᱤᱥᱚᱢ ᱱᱤᱛᱳᱝ ᱢᱟ ᱵᱚᱫᱚᱞᱮᱱᱟ ᱛᱚ ᱚᱱᱟ ᱞᱟᱹᱜᱤᱫ ᱱᱤᱛᱳᱝᱫᱚ ᱚᱱᱮ ᱚᱱᱠᱟ ᱵᱚᱱ ᱪᱟᱞᱟᱣᱮᱫᱼᱟ ᱵᱚᱫᱚᱞ ᱧᱚᱜ ᱮᱱᱟ ᱠᱟᱹᱴᱤᱡ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱴᱷᱤᱠᱜᱮᱭᱟ